ᱦᱮᱸ ᱤᱧᱟᱹᱜ ᱢᱤᱫᱴᱟᱝ ᱠᱩᱥᱤ ᱯᱩᱛᱷᱤ ᱢᱮᱱᱟᱜᱼᱟ ᱚᱱᱟᱫᱚ ᱥᱮᱨᱮᱧ ᱯᱩᱛᱷᱤ ᱠᱟᱱᱟ ᱛᱚ ᱚᱱᱟᱫᱚ ᱤᱧᱫᱚ ᱟᱹᱰᱤ ᱜᱟᱱᱤᱧ ᱠᱩᱥᱤᱭᱟᱜᱼᱟ ᱪᱮᱫᱟᱜ ᱥᱮ ᱚᱱᱟᱨᱮ ᱟᱭᱢᱟ ᱨᱚᱠᱚᱢ ᱥᱮᱨᱮᱧ ᱛᱟᱦᱮᱱᱟ ᱫᱚᱝ ᱞᱟᱜᱽᱲᱮ ᱥᱚᱨᱦᱟᱭ ᱡᱷᱟᱨᱩᱢᱡᱟᱜ ᱱᱤᱭᱟᱹ ᱠᱚ ᱟᱭᱢᱟ ᱥᱮᱨᱮᱧ ᱛᱟᱦᱮᱱᱟ ᱛᱚ ᱚᱱᱟᱨᱮ ᱯᱨᱚᱛᱤᱴᱤ ᱟᱲᱟᱝ ᱡᱩᱫᱟᱹ ᱡᱩᱫᱟᱹ ᱜᱮᱭᱟ ᱟᱨᱫᱚ ᱟᱵᱚᱣᱟᱜ ᱥᱟᱱᱛᱟᱲᱤ ᱟᱲᱟᱝ ᱫᱚ ᱟᱹᱰᱤ ᱥᱚᱨᱮᱥ ᱟᱲᱟᱝ ᱠᱟᱱᱟ ᱟᱹᱰᱤ ᱡᱚᱛᱚ ᱨᱮᱭᱟᱜ ᱟᱲᱟᱝ ᱟᱹᱰᱤ ᱡᱩᱫᱟᱹ ᱜᱮᱛᱮ ᱚᱱᱟᱫᱚ ᱟᱹᱰᱤ ᱠᱩᱥᱤᱜᱮᱧ ᱟᱹᱭᱠᱟᱹᱣᱟ ᱟᱨ ᱟᱹᱰᱤ ᱢᱚᱡᱽ ᱜᱮᱧ ᱵᱩᱡᱷᱟᱹᱣᱟ ᱠᱤᱱᱛᱩ ᱱᱤᱭᱟᱹ ᱯᱩᱛᱷᱤ ᱫᱚ ᱤᱧᱫᱚ ᱟᱹᱰᱤ ᱫᱷᱟᱣ ᱜᱤᱧ ᱯᱟᱲᱦᱟᱣ ᱠᱟᱱᱟ ᱡᱮ ᱛᱟᱣ ᱱᱚᱝᱠᱟ ᱯᱚᱧᱪᱟᱥ ᱥᱟᱴ ᱵᱟᱨ ᱟᱫᱚᱧ ᱯᱟᱲᱦᱟᱣ ᱠᱟᱱ ᱜᱮᱭᱟᱟᱫᱚ ᱟᱹᱰᱤ ᱨᱟᱹᱥᱠᱟᱹ ᱵᱩᱡᱷᱟᱹᱜ ᱛᱮ ᱚᱱᱟ ᱫᱚᱧ ᱯᱟᱲᱦᱟᱣ ᱠᱟᱱᱟ ᱥᱮ ᱤᱧᱫᱚ ᱥᱮᱨᱮᱧ ᱠᱚᱫᱚ ᱟᱹᱰᱤ ᱟᱸᱴᱤᱧ ᱠᱩᱥᱤᱭᱟᱜᱼᱟ